ᱟᱨ ᱱᱤᱛᱚᱜᱟᱜ ᱥᱚᱢᱚᱭ ᱟᱨ ᱡᱩᱜᱽ ᱨᱮ ᱤᱭᱩᱴᱩᱵᱽ ᱫᱚ ᱟᱹᱰᱤ ᱜᱮ ᱞᱟᱹᱠᱛᱤᱭᱟᱱ ᱡᱤᱱᱤᱥ ᱠᱟᱱᱟ ᱡᱮᱢᱚᱱ ᱟᱵᱚ ᱡᱟᱦᱟᱸ ᱠᱚᱥᱮᱫ ᱜᱮᱵᱚᱱ ᱥᱮᱱᱚᱜᱼᱟ ᱵᱟᱦᱨᱮ ᱠᱚ ᱮᱢᱟᱱ ᱠᱚ ᱵᱟᱝᱠᱷᱟᱱ ᱯᱩᱛᱷᱤ ᱥᱟᱶᱛᱮ ᱤᱫᱤ ᱦᱩᱭᱟᱵᱚᱱᱟ ᱚᱱᱟ ᱫᱚ ᱦᱟᱢᱟᱞ ᱨᱮᱱᱟᱜ ᱵᱮᱯᱟᱨ ᱠᱟᱱᱟ ᱟᱨ ᱱᱚᱣᱟ ᱤᱼᱵᱩᱠ ᱫᱚ ᱥᱟᱶᱛᱮ ᱱᱚᱣᱟ ᱫᱚ ᱡᱚᱛᱚ ᱠᱤᱪᱷᱩ ᱚᱱᱮ ᱢᱳᱵᱟᱭᱤᱞ ᱨᱮᱵᱚᱱ ᱧᱮᱞ ᱫᱟᱲᱮᱭᱟᱜᱼᱟ ᱵᱚᱱ ᱟᱨ ᱢᱤᱫ ᱪᱷᱟᱲᱟ ᱵᱟᱨ ᱯᱮ ᱦᱚᱲ ᱦᱚᱸᱵᱚᱱ ᱯᱟᱲᱦᱟᱣ ᱫᱟᱲᱮᱭᱟᱜ ᱟᱵᱚᱱ ᱱᱚᱣᱟ ᱠᱚ ᱟᱹᱰᱤ ᱵᱮᱥ ᱚᱱᱟ ᱨᱮᱫᱚ ᱯᱷᱟᱭᱫᱟ ᱢᱮᱱᱟᱜᱼᱟ ᱟᱨ ᱚᱱᱟ ᱥᱟᱶ ᱥᱟᱶᱛᱮ ᱡᱟᱦᱟᱸ ᱛᱤ ᱨᱮᱜᱮ ᱢᱚᱱᱮ ᱠᱮᱜᱼᱟ ᱩᱱ ᱨᱮᱜᱮ ᱩᱰᱩᱠ ᱠᱟᱛᱮᱢ ᱧᱮᱞ ᱫᱟᱲᱮᱭᱟᱜᱼᱟ ᱟᱨ ᱠᱤᱛᱟᱹᱵᱽ ᱨᱮᱱᱟᱜ ᱥᱮ ᱯᱩᱛᱷᱤ ᱠᱷᱚᱱᱟᱜ ᱠᱳᱱᱳ ᱡᱷᱩᱱᱡᱷᱟᱴ ᱡᱷᱟᱢᱮᱞᱟ ᱵᱟᱹᱱᱩᱜ ᱟᱱᱟ ᱚᱱᱟ ᱥᱮᱫ ᱱᱚᱣᱟ ᱫᱚ ᱡᱟᱦᱟᱸ ᱥᱮᱫ ᱜᱮᱢ ᱪᱟᱞᱟᱜ ᱯᱩᱛᱷᱤ ᱵᱮᱜᱚᱨ ᱱᱚᱣᱟ ᱫᱚ ᱟᱵᱚ ᱵᱚᱱ ᱯᱟᱲᱦᱟᱣ ᱫᱟᱲᱮᱭᱟᱜᱼᱟ ᱟᱨ ᱱᱚᱣᱟᱨᱮ ᱞᱟᱵᱷ ᱵᱚᱱ ᱧᱟᱢ ᱫᱟᱲᱮᱭᱟᱜᱼᱟ ᱵᱚᱱ ᱚᱱᱟᱛᱮ ᱱᱚᱣᱟ ᱫᱚᱞᱤᱧ ᱟᱹᱰᱤ ᱱᱟᱯᱟᱭ ᱞᱤᱧ ᱵᱩᱡᱷᱟᱹᱣᱟ